ᱤᱧᱟᱹᱜ ᱟᱹᱛᱩ ᱨᱮᱫᱚ ᱱᱚᱝᱠᱟ ᱟᱹᱰᱤ ᱟᱭᱢᱟ ᱵᱮᱯᱟᱨ ᱦᱩᱭᱩᱜ ᱜᱮᱭᱟ ᱡᱟᱦᱟᱸ ᱫᱚ ᱦᱩᱭᱩᱜ ᱠᱟᱱᱟ ᱫᱤᱱᱟᱹᱢ ᱫᱤᱱ ᱪᱟᱞᱟᱣ ᱞᱟᱹᱜᱤᱫ ᱥᱟᱵᱚᱱ ᱥᱩᱱᱩᱢ ᱥᱮ ᱱᱟᱱᱟ ᱦᱩᱱᱟᱹᱨ ᱡᱤᱱᱤᱥ ᱦᱟᱛᱟᱣ ᱞᱟᱹᱜᱤᱫ ᱫᱚᱠᱟᱱ ᱯᱟᱹᱛᱤ ᱦᱚᱸ ᱢᱮᱱᱟᱜ ᱜᱮᱭᱟ ᱟᱨ ᱟᱵᱚ ᱫᱚ ᱪᱟᱹᱥᱤ ᱦᱚᱲ ᱠᱟᱱᱟ ᱵᱚᱱ ᱡᱮᱢᱚᱱ ᱦᱳᱲᱳ ᱪᱟ ᱦᱳᱲᱳ ᱛᱩᱲᱤ ᱜᱩᱦᱩᱢ ᱮᱢᱟᱱ ᱠᱚ ᱪᱟᱥ ᱜᱮᱭᱟ ᱦᱳᱲᱳ ᱫᱚ ᱟᱵᱚ ᱯᱳᱭᱞᱳ ᱛᱚᱞᱟᱭᱟᱵᱚᱱ ᱛᱚᱞᱟ ᱠᱟᱛᱮᱫ ᱛᱩᱫ ᱟᱵᱚᱱ ᱛᱩᱫ ᱠᱟᱛᱮᱫ ᱚᱱᱟ ᱨᱚᱦᱚᱭ ᱟᱵᱚᱱ ᱨᱚᱦᱚᱭ ᱠᱟᱛᱮᱫ ᱤᱨ ᱟᱵᱚᱱ ᱤᱨ ᱠᱟᱛᱮᱫ ᱚᱱᱟ ᱟᱨᱚ ᱫᱟᱞ ᱟᱵᱚᱱ ᱫᱟᱞ ᱠᱟᱛᱮᱫ ᱚᱱᱟ ᱟᱹᱠᱷᱨᱤᱧ ᱠᱟᱛᱮᱫ ᱡᱟᱦᱟᱸ ᱩᱱᱟᱹᱜ ᱠᱟᱹᱣᱰᱤ ᱦᱤᱡᱩᱜᱼᱟ ᱚᱱᱟ ᱠᱟᱹᱣᱰᱤ ᱛᱮ ᱟᱵᱚ ᱚᱱᱟᱛᱮ ᱥᱚᱝᱥᱟᱨ ᱵᱚᱱ ᱪᱟᱞᱟᱣᱟ ᱥᱮ ᱜᱤᱫᱽᱨᱟᱹ ᱠᱚ ᱤᱥᱠᱩᱞ ᱠᱚᱨᱮᱫ ᱵᱚᱱ ᱯᱟᱲᱦᱟᱣ ᱠᱚᱣᱟ ᱟᱨ ᱤᱧᱟᱹᱜ ᱟᱹᱛᱩ ᱨᱮᱫᱚ ᱢᱤᱫ ᱵᱨᱤᱦᱚᱥᱯᱚᱛᱤᱵᱟᱨ ᱦᱤᱞᱳᱜ ᱢᱤᱫ ᱦᱟᱴ ᱵᱟᱹᱭᱥᱟᱹᱜᱼᱟ ᱚᱱᱟ ᱦᱟᱴ ᱨᱮᱫᱚ ᱚᱱᱟ ᱦᱟᱴ ᱨᱮᱫᱚ ᱱᱟᱱᱟᱦᱩᱱᱟᱹᱨ ᱥᱚᱝᱥᱟᱨ ᱨᱮᱱᱟᱜ ᱡᱤᱱᱤᱥ ᱥᱮ ᱱᱟᱱᱟ ᱦᱩᱱᱟᱹᱨ ᱫᱚᱠᱟᱱ ᱴᱷᱮᱠᱟ ᱦᱟᱴᱟᱜ ᱴᱩᱯᱞᱟᱹᱜ ᱱᱟᱱᱟ ᱦᱩᱱᱟᱹᱨ ᱥᱟᱵᱚᱱ ᱥᱩᱱᱩᱢ ᱡᱟᱢᱟ ᱯᱮᱱᱴ ᱟᱹᱰᱤ ᱟᱭᱢᱟ ᱚᱱᱠᱟᱱ ᱡᱤᱱᱤᱥ ᱟᱹᱜᱩᱭ ᱜᱮᱭᱟ ᱠᱚ ᱚᱸᱰᱮ ᱠᱷᱚᱱᱟᱜ ᱟᱞᱮ ᱫᱚᱠᱟᱱ ᱯᱟᱛᱤ ᱟᱹᱜᱩ ᱠᱟᱛᱮ ᱦᱩᱭᱩᱜ ᱜᱮᱭᱟ ᱥᱮ ᱚᱱᱠᱟᱱ ᱟᱹᱰᱤ ᱟᱭᱢᱟ ᱵᱮᱯᱟᱨ ᱫᱚ ᱦᱩᱭᱩᱜ ᱜᱮᱭᱟ